ᱵᱩᱨᱩ ᱫᱮᱡᱚᱜ ᱫᱚ ᱡᱮᱢᱚᱱ ᱵᱩᱨᱩᱢ ᱫᱮᱡᱚᱜᱼᱟ ᱢᱚᱱᱮ ᱠᱟᱜ ᱢᱮᱥᱮ ᱡᱟᱦᱟᱸ ᱥᱮᱫ ᱱᱤᱪᱩ ᱧᱚᱜ ᱛᱟᱦᱮᱱᱟ ᱵᱩᱨᱩ ᱫᱚ ᱥᱚᱢᱟᱱ ᱫᱚ ᱵᱟᱝ ᱛᱟᱦᱮᱱᱟ ᱛᱚ ᱡᱟᱦᱟᱸ ᱥᱮᱫ ᱵᱟᱝ ᱡᱟᱦᱟᱸ ᱥᱮᱫ ᱱᱤᱪᱩ ᱧᱚᱜ ᱛᱟᱦᱮᱱ ᱜᱮᱭᱟ ᱟᱫᱚ ᱚᱱᱟ ᱱᱤᱪᱩ ᱟᱲᱮ ᱛᱮ ᱡᱚᱠᱷᱚᱱᱮᱢ ᱫᱮᱡᱚᱜᱼᱟ ᱛᱤᱠᱷᱚᱱ ᱫᱚ ᱵᱟᱹᱭ ᱵᱟᱹᱭᱛᱮ ᱫᱷᱤᱨᱤ ᱠᱚᱨᱮ ᱵᱟᱝ ᱫᱟᱨᱮ ᱠᱚᱨᱮ ᱱᱟᱹᱲᱤ ᱠᱚᱨᱮ ᱡᱟᱦᱟᱱᱟᱜ ᱛᱮᱜᱮ ᱥᱟᱵ ᱥᱟᱵᱛᱮ ᱫᱮᱡᱚᱜ ᱢᱮ ᱮᱵᱚᱝ ᱫᱮᱡ ᱠᱟᱛᱮᱫ ᱡᱟᱭᱜᱟ ᱠᱚ ᱧᱮᱞ ᱵᱟᱲᱟᱭ ᱢᱮ ᱵᱩᱦᱩ ᱠᱤᱪᱷᱩ ᱛᱟᱦᱮᱱᱟᱛᱚ ᱛᱚ ᱡᱮᱢᱚᱱ ᱵᱚᱦᱩᱛ ᱠᱤᱪᱷᱩ ᱡᱟᱱᱣᱟᱨ ᱠᱚᱠᱚ ᱛᱟᱦᱮᱱᱟ ᱩᱱᱠᱩ ᱠᱚᱦᱚᱸ ᱵᱚᱛᱚᱨ ᱫᱚ ᱵᱚᱛᱚᱨ ᱜᱮ ᱠᱤᱱᱛᱩ ᱨᱟᱹᱥᱠᱟᱹ ᱡᱟᱞᱟ ᱢᱚᱡᱽ ᱵᱩᱡᱩᱜᱼᱟ ᱵᱩᱨᱩ ᱫᱮᱡ ᱫᱚ ᱚᱱᱟᱛᱮ ᱤᱧ ᱵᱩᱨᱩ ᱨᱮᱱ ᱠᱟᱱ ᱜᱤᱭᱟᱹᱧ ᱚᱱᱟᱛᱮ ᱵᱩᱨᱩ ᱫᱮᱡᱚᱜ ᱫᱚ ᱢᱚᱡᱽ ᱵᱩᱡᱩᱜᱼᱟ ᱚᱱᱟᱛᱮ ᱫᱮᱡ ᱵᱟᱲᱟᱜ ᱟᱞᱮ ᱟᱞᱮᱫᱚ ᱥᱟᱨᱟᱫᱤᱱᱜᱮ ᱫᱮᱡ ᱵᱟᱲᱟᱜ ᱟᱞᱮ ᱵᱤᱨ ᱡᱟᱱᱣᱟᱨ ᱫᱚ ᱵᱟᱲᱟᱭᱟᱞᱮ ᱡᱮ ᱪᱮᱫ ᱞᱮᱠᱟ ᱠᱟᱛᱮᱫ ᱚᱠᱟ ᱥᱮᱫ ᱫᱟᱹᱲ ᱞᱮᱠᱷᱟᱱ ᱵᱟᱧᱪᱟᱣᱟ ᱡᱮᱢᱚᱱ ᱢᱚᱱᱮ ᱠᱟᱜ ᱢᱮ ᱡᱩᱫᱤ ᱦᱟᱹᱛᱤᱢ ᱧᱟᱢ ᱠᱮᱫᱮᱭᱟ ᱛᱟᱦᱚᱞᱮ ᱦᱟᱹᱛᱤᱢ ᱧᱟᱢ ᱠᱮᱫᱮ ᱠᱷᱟᱱ ᱦᱟᱹᱛᱤ ᱫᱚ ᱰᱩᱝᱨᱤ ᱥᱮᱫ ᱫᱚ ᱰᱩᱝᱨᱤ ᱥᱮᱫ ᱮᱢ ᱫᱟᱹᱲ ᱞᱮᱠᱷᱟᱱ ᱫᱚ ᱧᱟᱢ ᱥᱮᱴᱮᱨ ᱢᱮᱭᱟ ᱟᱨ ᱞᱟᱛᱟᱨ ᱥᱮᱫ ᱮᱢ ᱧᱤᱨᱟᱜ ᱞᱮᱠᱷᱟᱱ ᱫᱚ ᱦᱟᱹᱛᱤ ᱫᱚ ᱵᱟᱭ ᱧᱤᱨ ᱫᱟᱲᱮᱭᱟᱜᱼᱟ ᱚᱱᱟᱛᱮ ᱵᱟᱲᱟᱭ ᱢᱮᱱᱟᱜ ᱛᱮ ᱰᱩᱝᱨᱤ ᱠᱚ ᱫᱮᱡᱚᱜ ᱟᱞᱮ ᱮᱵᱚᱝ ᱮᱵᱚᱝ ᱪᱮᱫ ᱤᱧ ᱢᱮᱱᱟ ᱵᱟᱲᱟᱭ ᱢᱮᱱᱟᱜ ᱛᱟᱞᱮᱭᱟ ᱚᱱᱟᱛᱮ ᱫᱮᱡ ᱵᱟᱲᱟᱜ ᱟᱞᱮ ᱵᱩᱨᱩᱠᱚ ᱟᱨ ᱢᱚᱡᱽ ᱵᱩᱡᱩᱜᱼᱟ